ᱦᱮᱸ ᱡᱮᱢᱚᱱ ᱪᱟᱱᱟᱪ ᱫᱚᱠᱚ ᱠᱩᱥᱤᱭᱟᱜᱼᱟ ᱪᱟᱱᱟᱪ ᱛᱟᱞᱟᱛᱮ ᱯᱟᱹᱴᱷᱩᱣᱟᱹ ᱠᱚ ᱠᱩᱥᱤᱭᱟᱜ ᱫᱚ ᱡᱮᱢᱚᱱ ᱟᱨᱴ ᱥᱮ ᱯᱟᱲᱦᱟᱜ ᱠᱚ ᱠᱩᱥᱤᱭᱟᱜᱼᱟ ᱥᱮ ᱚᱱᱟᱨᱥ ᱛᱮ ᱡᱟᱦᱟᱸ ᱯᱟᱥᱛᱮ ᱟᱨᱠᱤ ᱚᱱᱟ ᱜᱮᱠᱚ ᱢᱮᱛᱟᱜ ᱠᱟᱱᱟ ᱪᱟᱱᱟᱪ ᱫᱚ ᱡᱮᱢᱚᱱ ᱜᱮ ᱮᱢᱚᱱᱠᱤ ᱠᱚᱞᱮᱡᱽ ᱨᱮᱦᱚᱸ ᱟᱹᱰᱤ ᱨᱚᱠᱚᱢ ᱟᱹᱰᱤ ᱟᱭᱢᱟ ᱞᱮᱠᱟᱱᱟᱜ ᱢᱟᱱᱮ ᱫᱷᱟᱯᱛᱮ ᱢᱟᱱᱮ ᱯᱟᱲᱦᱟᱜ ᱨᱮᱱᱟᱜ ᱤᱭᱟᱹ ᱢᱮᱱᱟᱜᱼᱟ ᱫᱷᱟᱯ ᱢᱮᱱᱟᱜᱼᱟ ᱟᱨᱠᱤ ᱧᱩᱛᱩᱢ ᱢᱮᱱᱟᱜᱼᱟ ᱟᱹᱰᱤ ᱨᱚᱠᱚᱢᱟᱜ ᱟᱭᱢᱟ ᱞᱮᱠᱟᱱᱟᱜ ᱡᱮᱢᱚᱱᱠᱤ ᱟᱹᱰᱤ ᱨᱚᱠᱚᱢ ᱟᱹᱰᱤ ᱱᱤᱭᱮᱛᱮ ᱟᱨᱠᱤ ᱟᱹᱰᱤ ᱦᱚᱲ ᱟᱹᱰᱤ ᱨᱚᱠᱚᱢ ᱛᱮᱠᱚ ᱠᱩᱥᱤᱭᱟᱜᱼᱟ ᱰᱟᱠᱛᱟᱨᱤ ᱛᱮ ᱯᱟᱲᱦᱟᱜ ᱠᱚ ᱠᱩᱥᱤᱭᱟᱜᱼᱟ ᱤᱧᱡᱤᱱᱤᱭᱟᱨ ᱛᱮ ᱮᱢᱚᱱᱠᱤ ᱟᱹᱰᱤ ᱠᱤᱪᱷᱩ ᱪᱟᱥᱼᱵᱟᱥ ᱱᱤᱭᱟᱹᱛᱮ ᱦᱮᱸ ᱱᱤᱭᱟᱹ ᱠᱚᱜᱮ ᱜᱮ ᱪᱟᱱᱟᱪ ᱫᱚᱠᱚ ᱢᱮᱛᱟᱜᱼᱟ ᱱᱤᱭᱟᱹ ᱠᱚᱜᱮ ᱟᱹᱰᱤ ᱠᱤᱪᱷᱩ ᱠᱚ ᱠᱩᱥᱤᱭᱟᱜ ᱜᱮᱭᱟ ᱟᱨᱚ ᱟᱹᱰᱤ ᱟᱭᱢᱟ ᱞᱮᱠᱟᱱ ᱢᱮᱱᱟᱜᱼᱟ ᱦᱮᱸ ᱡᱮᱢᱚᱱ ᱤᱧ ᱦᱚᱸᱧ ᱠᱩᱥᱤᱭᱟᱜᱼᱟ ᱤᱧ ᱱᱤᱛᱚᱜ ᱠᱚᱞᱮᱡᱽ ᱨᱮᱧ ᱯᱟᱲᱦᱟᱜ ᱠᱟᱱᱟ ᱱᱚᱣᱟ ᱠᱚᱞᱮᱡᱽ ᱨᱮ ᱟᱹᱰᱤ ᱨᱚᱠᱚᱢ ᱟᱭᱢᱟ ᱞᱮᱠᱟ ᱜᱮᱠᱚ ᱵᱷᱚᱨᱛᱤ ᱠᱟᱱᱟ ᱜᱤᱫᱽᱨᱟᱹ ᱢᱟᱱᱮ ᱤᱥᱴᱩᱰᱮᱱᱴ ᱠᱚ ᱵᱷᱚᱨᱛᱤ ᱠᱟᱱᱟ ᱠᱚ ᱡᱮᱢᱚᱱ ᱤᱧ ᱫᱚ ᱥᱟᱱᱛᱟᱲᱤ ᱚᱱᱟᱨᱥ ᱛᱮ ᱢᱮᱱᱟᱜ ᱛᱤᱧᱟ ᱟᱭᱢᱟ ᱟᱨᱚ ᱟᱭᱢᱟ ᱜᱤᱫᱽᱨᱟᱹ ᱠᱚᱣᱟᱜ ᱫᱚ ᱢᱟᱱᱮ ᱤᱥᱴᱩᱰᱮᱱᱴ ᱠᱚᱣᱟᱜ ᱫᱚ ᱟᱹᱰᱤ ᱟᱭᱢᱟ ᱞᱮᱠᱟᱱ ᱥᱟᱵᱡᱮᱠᱴ ᱛᱮᱠᱚ ᱯᱟᱲᱦᱟᱜ ᱠᱟᱱᱟ ᱡᱮᱞᱮᱠᱟ ᱚᱠᱚᱭ ᱠᱚᱫᱚ ᱯᱟᱥ ᱛᱮᱠᱚ ᱯᱟᱲᱦᱟᱜ ᱠᱟᱱᱟ ᱚᱠᱚᱭ ᱫᱚ ᱚᱱᱟᱨᱥ ᱛᱮ ᱚᱠᱚᱭ ᱠᱚᱫᱚ ᱟᱹᱰᱤ ᱨᱚᱠᱚᱢ ᱟᱹᱰᱤ ᱱᱤᱭᱮ ᱛᱮᱠᱚ ᱯᱟᱲᱦᱟᱜ ᱠᱟᱱᱟ ᱟᱨᱠᱤ ᱱᱤᱭᱟᱹ ᱠᱚᱜᱮ ᱪᱟᱱᱟᱪ ᱫᱚᱠᱚ ᱢᱮᱛᱟᱜ ᱠᱟᱱᱟ ᱯᱟᱹᱴᱷᱩᱣᱟᱹ ᱠᱚ ᱱᱩᱝᱠᱩ ᱜᱮ ᱦᱮᱸ ᱱᱤᱭᱟᱹᱜᱮᱧ ᱞᱟᱹᱭᱟ ᱡᱮ